ᱯᱟᱨᱚᱢᱮᱱ ᱢᱤᱫ ᱥᱮᱨᱢᱟ ᱨᱤᱧ ᱧᱟᱢ ᱠᱟᱫᱟ ᱚᱝᱠᱟᱱᱟᱜ ᱢᱤᱫ ᱧᱟᱢ ᱠᱟᱹᱫᱟᱹᱧ ᱚᱝᱠᱟᱱ ᱢᱤᱫᱴᱮᱱ ᱜᱷᱚᱴᱚᱱᱟ ᱦᱩᱭᱩᱜ ᱠᱟᱱᱟ ᱡᱮ ᱤᱧ ᱛᱤᱱ ᱡᱚᱠᱷᱟᱱ ᱟᱵᱚ ᱫᱤᱥᱚᱢ ᱨᱮ ᱠᱚᱨᱳᱱᱟ ᱨᱮᱭᱟᱜ ᱞᱚᱠᱰᱟᱣᱩᱱ ᱛᱟᱦᱮᱸᱠᱟᱱᱟ ᱩᱱ ᱡᱚᱠᱷᱚᱱ ᱨᱮ ᱞᱚᱠᱰᱟᱣᱩᱱ ᱥᱚᱢᱚᱭ ᱨᱮ ᱤᱧ ᱢᱟᱫᱽᱫᱷᱚᱢᱤᱠ ᱯᱚᱨᱤᱠᱠᱷᱟᱧ ᱮᱢ ᱞᱮᱫᱟ ᱩᱱ ᱡᱚᱠᱷᱚᱱ ᱫᱚ ᱱᱤᱡᱮᱨᱟᱜ ᱜᱮ ᱤᱥᱠᱩᱞ ᱠᱷᱚᱱ ᱟᱭᱰᱤᱭᱟᱛᱮ ᱱᱟᱢᱵᱟᱨ ᱠᱚ ᱮᱢ ᱞᱮᱱᱟ ᱚᱱᱟ ᱱᱟᱢᱵᱟᱨ ᱨᱮᱱᱟᱜ ᱱᱤᱛᱳᱜ ᱫᱚ ᱵᱚᱞᱮ ᱠᱳᱱᱳ ᱫᱟᱢ ᱜᱮ ᱵᱟᱹᱱᱩᱜᱼᱟ ᱟᱨ ᱛᱟᱣ ᱦᱚᱸ ᱚᱱᱟ ᱱᱟᱢᱵᱟᱨ ᱛᱮᱠᱷᱟᱱᱟᱜ ᱛᱮ ᱡᱚᱠᱷᱚᱱ ᱤᱧ ᱱᱤᱭᱟᱹ ᱯᱟᱨᱚᱢᱮᱱ ᱟᱨ ᱥᱮᱨᱢᱟ ᱨᱮ ᱤᱧ ᱢᱤᱫᱴᱮᱱ ᱟᱹᱰᱤ ᱠᱚᱥᱴᱚ ᱛᱮ ᱢᱤᱫᱴᱮᱱ ᱟᱹᱰᱤ ᱥᱚᱢᱚᱥᱥᱟ ᱨᱤᱧ ᱛᱟᱦᱮᱸᱠᱟᱱᱟ ᱛᱟᱣ ᱨᱮᱦᱚᱸ ᱢᱤᱫᱴᱮᱱ ᱯᱚᱨᱤᱠᱠᱷᱟᱧ ᱮᱢ ᱞᱮᱫᱟ ᱚᱱᱟ ᱯᱚᱨᱤᱠᱠᱷᱟ ᱨᱮ ᱢᱤᱫᱴᱮᱱ ᱪᱟᱹᱠᱨᱤᱧ ᱧᱟᱢ ᱠᱟᱜᱼᱟ ᱪᱟᱹᱠᱨᱤ ᱜᱮᱠᱚ ᱢᱮᱱᱟᱜᱼᱟ ᱟᱨ ᱠᱟᱹᱴᱤᱡᱼᱢᱟᱹᱴᱤᱡ ᱢᱤᱫᱴᱮᱱ ᱠᱟᱹᱢᱤ ᱠᱟᱱᱟ ᱥᱚᱨᱠᱟᱨᱤ ᱠᱟᱹᱢᱤ ᱠᱟᱱ ᱜᱮᱭᱟ ᱟᱨ ᱚᱱᱟᱛᱮ ᱤᱧ ᱫᱚ ᱟᱹᱰᱤ ᱵᱷᱟᱹᱜᱤ ᱜᱤᱧ ᱟᱹᱰᱤ ᱵᱷᱟᱹᱜᱤ ᱜᱤᱧ ᱵᱩᱡᱷᱟᱹᱣᱟ ᱟᱹᱰᱤ ᱜᱚᱨᱚᱵᱽ ᱜᱤᱧ ᱟᱹᱭᱠᱟᱹᱣᱮᱫᱼᱟ ᱡᱮ ᱱᱤᱝᱠᱟᱱ ᱢᱤᱫᱴᱮᱱ ᱠᱟᱹᱢᱤᱧ ᱧᱟᱢ ᱠᱟᱫᱼᱟ ᱟᱨ ᱱᱤᱭᱟᱹ ᱠᱟᱢᱤ ᱠᱟᱨᱚᱱᱟᱜ ᱛᱮ ᱤᱧᱟᱹᱜ ᱚᱲᱟᱜ ᱨᱮᱦᱚᱸ ᱟᱹᱰᱤ ᱥᱩᱵᱤᱫᱟ ᱦᱩᱭ ᱠᱟᱱᱟ ᱟᱨ ᱤᱧ ᱜᱚᱜᱚ ᱵᱟᱵᱟ ᱦᱚᱸ ᱤᱧ ᱵᱚᱭᱦᱟ ᱠᱚᱣᱟᱜ ᱦᱚᱸ ᱤᱧᱟᱹᱜ ᱦᱚᱸ ᱟᱹᱰᱤ ᱥᱩᱵᱤᱫᱷᱟ ᱨᱤᱧ ᱯᱟᱲᱟᱣ ᱠᱟᱱᱟ ᱱᱤᱛᱳᱜ ᱫᱚ ᱚᱝᱠᱟᱱ ᱚᱥᱩᱵᱤᱫᱟ ᱵᱟᱹᱱᱩᱜ ᱛᱤᱧᱟᱹ ᱡᱟᱦᱟᱸᱛᱮ ᱞᱟᱦᱟᱛᱮ ᱡᱟᱦᱟᱸ ᱚᱥᱩᱵᱤᱫᱟ ᱛᱟᱦᱮᱸᱠᱟᱱ ᱱᱤᱛᱳᱜ ᱫᱚ ᱚᱝᱠᱟ ᱫᱚ ᱵᱟᱹᱱᱩᱜᱼᱟ